ᱦᱮᱞᱳ ᱡᱚᱦᱟᱨ ᱜᱮ ᱪᱮᱫ ᱞᱮᱠᱟ ᱠᱷᱚᱵᱚᱨ ᱦᱳᱭ ᱴᱷᱤᱠ ᱜᱮᱭᱟ ᱛᱤᱱᱟᱹᱜ ᱜᱟᱱ ᱠᱚ ᱛᱤᱱᱟᱹᱜ ᱜᱟᱱ ᱢᱤᱫ ᱯᱨᱳᱜᱨᱟᱢ ᱟᱪᱪᱷᱟ ᱦᱳᱭ ᱦᱳᱭ ᱴᱷᱤᱠ ᱜᱮᱭᱟ ᱮᱰᱡᱟᱥᱴ ᱦᱩᱭᱩᱜᱼᱟ ᱟᱪᱪᱷᱟ ᱟᱪᱪᱷᱟ ᱦᱳᱭ ᱦᱮᱸ

ᱟᱪᱪᱷᱟ ᱟᱪᱪᱷᱟ ᱜᱟᱹᱭ ᱚᱱᱠᱟ ᱢᱚᱬᱮ ᱜᱚᱴᱮᱡ ᱛᱟᱹᱞᱤᱧ ᱢᱮᱱᱟᱜ ᱠᱚᱣᱟ ᱵᱟᱝ ᱵᱟᱝ ᱫᱚᱦᱚ ᱟᱠᱟᱫ ᱠᱤᱱᱟᱞᱤᱧ ᱵᱟᱨ ᱦᱚᱲ ᱵᱩᱡᱷᱟᱹᱣ ᱦᱳᱭ ᱦᱳᱭ ᱦᱳᱭ ᱩᱱᱠᱤᱱ ᱫᱚ ᱛᱚᱣᱟ ᱫᱩᱦᱟᱹᱣ ᱠᱤᱱ ᱟᱨ ᱢᱤᱫ ᱦᱚᱲ ᱫᱚ ᱢᱟᱱᱮ ᱩᱱᱤ ᱫᱚ ᱠᱷᱟᱹᱞᱤ ᱡᱚᱛᱚᱱ ᱵᱟᱲᱟ ᱠᱚᱣᱟᱭ ᱜᱟᱹᱭ ᱢᱤᱦᱩ ᱟᱹᱨᱩᱵ ᱵᱟᱲᱟ ᱠᱚᱣᱟᱭ ᱢᱚᱬᱮ ᱜᱚᱴᱮᱡ ᱜᱟᱹᱭ ᱥᱮ ᱵᱟᱝᱟ ᱛᱳᱣᱟ ᱫᱚ ᱚᱱᱠᱟ ᱫᱟᱜ ᱫᱚ ᱵᱟᱹᱞᱤᱧ ᱵᱷᱮᱡᱟᱭᱟ ᱟᱹᱞᱤᱧ ᱫᱚ ᱟᱹᱞᱤᱧ ᱢᱟ ᱡᱚᱛᱚ ᱦᱮᱸ ᱦᱮᱸ ᱦᱳᱭ ᱡᱚᱠᱷᱚᱱ ᱟᱹᱞᱤᱧ ᱫᱚᱦᱚᱭᱮᱜ ᱠᱚᱣᱟ ᱟᱹᱞᱤᱧ ᱡᱚᱛᱚ ᱜᱮᱞᱤᱧ ᱮᱢᱟ ᱠᱚ ᱠᱟᱱᱟ ᱚᱱᱠᱟ ᱛᱮ ᱦᱮᱸ ᱢᱮᱱᱟᱜ ᱠᱚᱣᱟ ᱯᱩᱭᱥᱟᱹ ᱦᱚᱸ ᱴᱷᱤᱠ ᱜᱮᱭᱟ ᱢᱟᱥᱮ ᱚᱱᱟᱦᱚᱸ ᱴᱷᱤᱠ ᱜᱮᱭᱟ ᱟᱹᱞᱤᱧ ᱦᱚᱸ ᱚᱱᱟ ᱠᱚᱛᱮ ᱫᱚᱦᱚ ᱜᱮᱞᱤᱧ ᱢᱮᱱᱮᱫᱼᱟ ᱟᱫᱚ ᱢᱩᱪᱟᱹᱫ ᱫᱷᱟᱹᱵᱤᱡ ᱛᱳᱣᱟ ᱠᱟᱱᱟ ᱦᱮᱸ ᱟᱹᱞᱤᱧ ᱫᱚ ᱡᱚᱛᱚ ᱡᱟᱦᱟᱸ ᱞᱤᱧ ᱠᱟᱥᱴᱚᱢᱟᱨ ᱢᱮᱱᱟᱜ ᱠᱚᱣᱟ ᱡᱚᱛᱚ ᱛᱚ ᱥᱮᱢ ᱜᱮᱞᱤᱧ ᱵᱮᱱᱟᱣ ᱟᱠᱚ ᱠᱟᱱᱟ ᱡᱩᱫᱤ ᱟᱫᱚ ᱩᱱᱤ ᱫᱚ ᱦᱟᱸᱜ ᱚᱱᱟ ᱵᱟᱠᱷᱨᱟ ᱟᱹᱵᱤᱱ ᱥᱮᱫ ᱡᱟᱦᱟᱸᱭ ᱤᱫᱤᱭᱮᱫᱼᱟᱭ ᱩᱱᱤ ᱡᱩᱫᱤ ᱦᱚᱨ ᱠᱚᱨᱮ ᱚᱠᱟᱨᱮ ᱪᱚᱞ ᱵᱷᱟᱹᱞᱮᱜᱼᱟᱭ ᱪᱮᱫ ᱚᱱᱛᱮ ᱨᱮ ᱧᱩ ᱵᱟᱲᱟᱭ ᱧᱩᱜ ᱠᱚᱛᱮᱱ ᱠᱤᱪᱷᱩ ᱫᱟᱜ ᱵᱷᱟᱨᱱᱟ ᱠᱟᱜᱼᱟ ᱢᱤᱫ ᱵᱟᱨᱭᱟ ᱠᱚᱨᱮᱜ ᱧᱩ ᱠᱟᱛᱮᱱ ᱡᱩᱫᱤ ᱫᱟᱜ ᱮ ᱢᱮᱥᱟᱭᱮᱫ ᱠᱷᱟᱱ ᱚᱱᱟᱜᱮ ᱵᱟᱹᱞᱤᱧ ᱢᱮᱱ ᱫᱟᱲᱮᱭᱟᱜ ᱠᱟᱱᱟ ᱯᱟᱪᱮᱫ ᱟᱹᱵᱤᱱᱟᱜ ᱨᱮ ᱢᱮᱥᱟᱭᱮᱫ ᱠᱟᱱᱟᱭ ᱟᱨ ᱵᱟᱠᱷᱟᱱ ᱛᱚ ᱚᱱᱟ ᱦᱳᱭ ᱵᱟᱝ ᱦᱳᱭ ᱟᱫᱚ ᱦᱳᱭ ᱚᱱᱟ ᱛᱮᱜᱮ ᱛᱚ ᱚᱱᱠᱟ ᱫᱟᱜ ᱫᱟᱜ ᱵᱤᱱ ᱥᱮᱴᱮᱨᱚᱜ ᱠᱟᱱᱟ ᱟᱹᱵᱤᱱ ᱴᱷᱮᱱ ᱴᱷᱤᱠ ᱛᱤᱱᱟᱹᱜ ᱥᱮᱴᱮᱨᱚᱜ ᱠᱟᱱᱟ ᱟᱹᱠᱤᱱ ᱦᱚᱭ ᱵᱟᱝᱟ ᱚᱠᱟ ᱞᱮᱠᱟ ᱥᱮᱴᱮᱨ ᱪᱮ ᱱᱟᱣᱟ ᱱᱤᱭᱟᱹ ᱫᱷᱟᱣ ᱛᱮᱦᱮᱧ ᱜᱮ ᱥᱮᱴᱮᱨ ᱠᱟᱱ ᱱᱚᱜᱼᱚᱸᱭ ᱱᱚᱠᱟ ᱛᱮᱦᱮᱧ ᱜᱮ ᱥᱮᱴᱮᱨ ᱠᱟᱱᱟ ᱥᱮ ᱚᱱᱠᱟ ᱫᱚ ᱦᱳᱭ ᱛᱚ ᱦᱳᱭ ᱛᱟᱦᱚᱞᱮ ᱛᱮᱦᱮᱧ ᱠᱳᱱᱳ ᱦᱚᱲ ᱪᱤᱠᱟ ᱠᱟᱜᱼᱟ ᱯᱟᱪᱷᱮ ᱩᱱᱤ ᱦᱮᱡ ᱞᱮᱱᱜᱮᱭ ᱨᱩᱣᱟᱹᱲ ᱦᱮᱡ ᱞᱮᱱᱠᱷᱟᱱ ᱟᱹᱞᱤᱧ ᱞᱤᱧ ᱩᱱᱤ ᱞᱤᱧ ᱡᱤᱜᱽᱜᱟᱹᱥ ᱧᱚᱜ ᱞᱮᱜᱮ ᱚᱠᱟᱨᱮ ᱯᱟᱪᱮᱫ ᱟᱢ ᱠᱟᱥᱴᱚᱢᱟᱨ ᱚᱱᱠᱟᱢ ᱠᱷᱟᱨᱟᱯ ᱠᱚᱣᱟ ᱢᱮᱛᱟᱭᱟᱹᱧ ᱪᱮᱫ ᱞᱟᱹᱜᱤᱫ ᱫᱟᱜ ᱮᱢ ᱢᱮᱥᱟᱭᱮᱫ ᱯᱟᱪᱷᱮ ᱦᱚᱨ ᱠᱚᱨᱮᱜ ᱪᱮᱫ ᱞᱮᱠᱟᱨᱮ ᱩᱱᱤ ᱦᱚᱲᱮ ᱠᱚᱢᱯᱞᱮᱱᱮᱜᱼᱟ ᱪᱮ ᱵᱟᱝᱟ ᱫᱟᱜ ᱛᱳᱣᱟ ᱛᱳᱣᱟᱧ ᱧᱟᱢᱮᱜᱼᱟ ᱫᱟᱜ ᱫᱟᱜ ᱤᱧ ᱧᱟᱢᱮᱫᱼᱟ ᱢᱮᱱᱛᱮ ᱛᱳᱣᱟ ᱦᱳᱭ ᱢᱟ ᱛᱚᱵᱮ ᱡᱚᱦᱟᱨ ᱜᱮ ᱦᱳᱭ ᱴᱷᱤᱠ ᱜᱮᱭᱟ ᱴᱷᱤᱠᱚᱜᱼᱟ ᱦᱟᱸᱜ ᱛᱳᱣᱟ ᱠᱚᱫᱚ ᱴᱷᱤᱠ ᱜᱮᱵᱤᱱ ᱧᱟᱢᱟ